ᱦᱮᱞᱳ ᱡᱚᱦᱟᱨ ᱡᱚᱦᱟᱨ ᱟᱹᱞᱤᱧ ᱵᱟᱵᱚᱱ ᱦᱮᱸ ᱵᱟᱵᱚᱱ ᱜᱷᱟᱹᱴᱤ ᱥᱟᱵ ᱰᱤᱵᱷᱤᱡᱮᱱ ᱠᱚᱥᱱᱤ ᱵᱞᱚᱠ ᱯᱚᱧᱪᱟᱭᱮᱛ ᱵᱚᱨᱜᱤᱢᱟᱨ ᱟᱛᱳ ᱨᱤᱱᱤᱡ ᱢᱤᱫᱴᱟᱝ ᱧᱩᱛᱩᱢᱟᱱᱤᱡ ᱦᱚᱲ ᱠᱟᱱᱟᱞᱤᱧ ᱟᱫᱚ ᱟᱹᱞᱤᱧ ᱟᱹᱵᱤᱱ ᱴᱷᱮᱱ ᱠᱷᱚᱱ ᱠᱤᱪᱷᱤ ᱥᱚᱵᱽᱡᱤ ᱠᱚᱞᱤᱧ ᱫᱚᱨᱠᱟᱨᱚᱜ ᱠᱟᱱᱟ ᱦᱩᱱᱟᱹᱝ ᱟᱢ ᱟᱞᱮᱭᱟᱜ ᱚᱠᱴᱳᱵᱚᱨ ᱯᱚᱱᱨᱚ ᱛᱟᱹᱨᱤᱠᱷ ᱨᱮ ᱥᱤᱨᱯᱟᱹ ᱥᱳᱲᱮ ᱢᱮᱱᱟᱜᱼᱟ ᱟᱫᱚ ᱚᱱᱟ ᱥᱤᱨᱯᱟᱹ ᱥᱳᱲᱮ ᱨᱮ ᱯᱮᱲᱟ ᱠᱚᱞᱮ ᱱᱮᱶᱛᱟ ᱠᱚᱣᱟ ᱟᱫᱚ ᱵᱮᱸᱜᱟᱲ ᱠᱚ ᱵᱤᱞᱟᱹᱛᱤ ᱠᱚ ᱠᱚᱯᱤ ᱠᱚ ᱪᱮᱫ ᱞᱮᱠᱟ ᱫᱚᱨ ᱠᱚᱛᱮ ᱵᱤᱱ ᱮᱢᱚᱜᱼᱟ ᱚᱱᱟ ᱠᱚ ᱠᱟᱹᱡ ᱞᱟᱹᱭ ᱧᱚᱜᱽ ᱵᱤᱱ ᱥᱮ ᱢᱟᱥᱮ ᱟᱹᱵᱤᱱ ᱫᱚ ᱤᱭᱟᱹ ᱫᱷᱟᱨᱟ ᱞᱤᱧ ᱤᱫᱤᱭᱟ ᱢᱳᱴᱟᱫᱷᱟᱨᱟ ᱪᱤᱠᱟᱛᱮ ᱥᱟᱸᱜᱮ ᱫᱷᱟᱨᱟ ᱯᱮᱲᱟ ᱠᱚᱠᱚ ᱦᱤᱡᱩᱜᱼᱟ ᱛᱚ ᱟᱹᱞᱤᱧ ᱵᱤᱥ ᱠᱤᱞᱳ ᱜᱟᱱ ᱵᱮᱸᱜᱟᱲ ᱫᱚᱥ ᱠᱤᱞᱳ ᱜᱟᱱ ᱵᱤᱞᱟᱹᱛᱤ ᱠᱚᱯᱤ ᱵᱤᱥ ᱯᱤᱥ ᱜᱟᱱ ᱟᱨᱦᱚᱸ ᱢᱟᱹᱨᱤᱪ ᱠᱚ ᱚᱱᱠᱟ ᱠᱟᱛᱮᱫ ᱯᱮᱲᱟ ᱠᱚ ᱥᱟᱸᱜᱮ ᱜᱮᱭᱟ ᱥᱮ ᱟᱫᱚ ᱚᱱᱟᱛᱮ ᱠᱟᱹᱡ ᱰᱷᱮᱹᱨ ᱰᱷᱮᱹᱨ ᱫᱷᱟᱨᱟ ᱜᱮᱞᱤᱧ ᱠᱷᱚᱡᱽ ᱠᱟᱱᱟ ᱦᱩᱱᱟᱹᱝ ᱟᱪᱪᱷᱟ ᱯᱚᱧᱪᱟᱥ ᱴᱟᱠᱟ ᱠᱟᱛᱮᱫ ᱵᱮᱱ ᱮᱢᱟ ᱞᱤᱧᱟ ᱵᱟᱝ ᱟᱪᱪᱷᱟ ᱟᱨ ᱵᱤᱞᱟᱹᱛᱤ ᱫᱚ ᱡᱚᱛᱚᱜᱮ ᱮᱱᱛᱮᱫ ᱛᱤᱱᱟᱹᱜ ᱰᱤᱥᱠᱟᱣᱩᱱᱴ ᱠᱟᱛᱮᱫ ᱵᱮᱱ ᱮᱢᱟ ᱞᱤᱧᱟ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱹᱵᱤᱱ ᱫᱚ ᱟᱹᱞᱩ ᱠᱚ ᱢᱮᱱᱟᱜᱼᱟ ᱪᱮ ᱚᱱᱠᱟ ᱫᱚ ᱵᱟᱝᱜᱮ ᱥᱚᱵᱽᱡᱤ ᱪᱮᱛᱟᱱ ᱨᱮᱜᱮ ᱟᱫᱚ ᱚᱱᱠᱟ ᱥᱮᱞᱟᱨᱤ ᱠᱟᱱᱟ ᱛᱚᱵᱮ ᱯᱟᱸᱪ ᱪᱷᱚᱭ ᱞᱤᱧ ᱦᱟᱛᱟᱭᱟ ᱢᱮᱱᱟᱜ ᱠᱷᱟᱱ ᱟᱪᱪᱷᱟ ᱴᱷᱤᱠ ᱜᱮᱭᱟ ᱚᱱᱟ ᱫᱚ ᱦᱟᱸᱜ ᱟᱹᱞᱤᱧ ᱮᱴᱟᱜ ᱠᱷᱚᱱ ᱵᱮᱵᱚᱥᱛᱷᱟᱭᱟ ᱛᱚᱵᱮ ᱟᱪᱪᱷᱟ ᱢᱟᱲᱟᱝ ᱨᱮ ᱯᱩᱭᱥᱟᱹ ᱵᱤᱱ ᱟᱹᱞᱤᱧ ᱦᱮᱸ ᱵᱟᱠᱷᱟᱱ ᱫᱚ ᱦᱟᱸᱜ ᱯᱩᱭᱥᱟᱹ ᱞᱤᱧ ᱢᱟᱲᱟᱝ ᱞᱤᱧ ᱮᱰᱵᱷᱟᱱᱥ ᱠᱤᱪᱷᱩ ᱞᱤᱧ ᱮᱢᱟ ᱟᱹᱵᱤᱱᱟ ᱚᱱᱟ ᱛᱟᱭᱚᱢ ᱟᱹᱵᱤᱱ ᱵᱤᱱ ᱮᱢᱟᱣ ᱟᱹᱞᱤᱧᱟ ᱦᱮᱸ ᱡᱚᱦᱟᱨ ᱡᱚᱦᱟᱨ ᱡᱚᱦᱟᱨ